ᱟᱞᱮ ᱠᱷᱚᱠᱨᱚ ᱟᱹᱛᱩ ᱨᱮᱢᱟ ᱟᱹᱰᱤ ᱢᱟᱨᱟᱝ ᱟᱦᱟᱨ ᱢᱮᱱᱟᱜ ᱟᱛᱚ ᱮᱱᱠᱷᱟᱱ ᱦᱟᱹᱠᱩ ᱠᱚᱫᱚᱞᱮ ᱜᱚᱡ ᱠᱚᱜᱮᱭᱟ ᱥᱮᱬᱟ ᱥᱮᱬᱟ ᱠᱚ ᱡᱟᱦᱟᱸᱭ ᱡᱟᱦᱟᱸᱭ ᱜᱮ ᱥᱟᱵ ᱥᱟᱱᱟᱢᱟ ᱩᱱᱠᱩ ᱜᱮᱞᱮ ᱥᱟᱵ ᱠᱚᱣᱟ ᱢᱟᱱᱮ ᱜᱟᱹᱲᱟᱹᱭ ᱠᱚ ᱩᱱᱟᱹᱜ ᱵᱟᱞᱮ ᱥᱟᱵ ᱠᱚᱣᱟ ᱥᱮᱬᱟ ᱥᱮᱬᱟ ᱠᱚᱜᱮᱞᱮ ᱥᱟᱵ ᱠᱚᱣᱟ ᱯᱩᱴᱷᱤ ᱠᱚ ᱟᱲᱟᱜ ᱦᱟᱹᱠᱩ ᱠᱚ ᱟᱨ ᱥᱮᱬᱟ ᱦᱟᱹᱠᱩ ᱠᱚ ᱠᱳᱭ ᱦᱟᱹᱠᱩ ᱠᱚ ᱫᱚᱢᱮᱞᱮ ᱥᱟᱵ ᱠᱚᱣᱟ ᱮᱱᱠᱷᱟᱱ ᱟᱹᱠᱷᱨᱤᱧ ᱠᱚᱣᱟᱞᱮ ᱟᱲᱟᱜ ᱦᱟᱹᱠᱩ ᱠᱚᱫᱚ ᱪᱚᱞᱞᱤᱥ ᱴᱟᱠᱟ ᱯᱩᱣᱟᱹ ᱠᱳᱭ ᱠᱚᱫᱚ ᱛᱤᱨᱤᱥ ᱴᱟᱠᱟ ᱯᱩᱣᱟᱹ ᱯᱩᱴᱷᱤ ᱠᱚᱫᱚ ᱵᱤᱥ ᱴᱟᱠᱟ ᱯᱩᱣᱟᱹ ᱟᱨ ᱚᱱᱠᱟ ᱞᱮ ᱟᱹᱠᱷᱨᱤᱧ ᱠᱚᱣᱟ ᱡᱟᱦᱟᱸᱭ ᱜᱮ ᱡᱟᱦᱟᱸ ᱞᱮᱠᱟᱢ ᱥᱟᱵ ᱫᱟᱲᱮᱭᱟᱠᱚ ᱦᱟᱹᱠᱩ ᱫᱚ ᱟᱫᱚ ᱡᱟᱦᱟᱸᱭ ᱜᱮ ᱡᱟᱦᱟᱸ ᱛᱤᱱᱟᱹᱜ ᱮᱢ ᱥᱟᱵ ᱫᱟᱲᱮᱭ ᱠᱚᱣᱟ ᱟᱨᱮᱢ ᱟᱹᱠᱷᱨᱤᱧ ᱫᱟᱲᱮᱭᱟᱠᱚᱣᱟ